ᱤᱧ ᱡᱚᱫᱤ ᱵᱤᱧᱮ ᱜᱮᱨ ᱠᱟᱫᱤᱧᱟ ᱟᱫᱚ ᱤᱧ ᱵᱤᱧᱮ ᱜᱮᱨ ᱞᱤᱧ ᱠᱷᱟᱱ ᱱᱮᱛᱟᱨ ᱢᱟ ᱯᱷᱳᱱ ᱡᱩᱜ ᱠᱟᱱ ᱚᱲᱟᱜ ᱨᱮ ᱡᱚᱫᱤ ᱵᱟᱝ ᱠᱚ ᱛᱟᱦᱮᱱᱟ ᱛᱟᱦᱚᱞᱮᱧ ᱯᱷᱳᱱ ᱟᱠᱚᱣᱟ ᱟᱨ ᱚᱲᱟᱜ ᱨᱮᱠᱚ ᱛᱟᱦᱮᱸ ᱞᱮᱱᱠᱷᱟᱱ ᱞᱟᱹᱭ ᱟᱠᱚᱣᱟ ᱱᱚᱸᱰᱮ ᱵᱤᱧ ᱠᱚ ᱜᱮᱨ ᱟᱠᱫᱤᱧᱟ ᱫᱮᱞᱟ ᱵᱟᱨ ᱯᱮ ᱦᱚᱲ ᱦᱤᱡᱩᱜ ᱯᱮ ᱵᱟᱭᱤᱠ ᱛᱮ ᱤᱫᱤᱧ ᱯᱮ ᱛᱚᱞ ᱠᱟᱛᱮᱜ ᱟᱨ ᱰᱟᱠᱛᱟᱨ ᱴᱷᱮᱱ ᱠᱚ ᱤᱫᱤ ᱠᱤᱧ ᱠᱷᱟᱱ ᱢᱟᱛᱚ ᱫᱟᱠᱛᱟᱨᱮ ᱢᱮᱱᱟᱜ ᱵᱤᱧ ᱟᱜ ᱧᱩᱛᱩᱢ ᱵᱤᱧᱟᱜ ᱪᱷᱚᱵᱤ ᱚᱱᱟ ᱯᱮ ᱟᱹᱜᱩ ᱫᱟᱲᱮᱭᱟᱜ ᱠᱷᱟᱱ ᱟᱹᱰᱤ ᱞᱚᱜᱚᱱ ᱪᱤᱠᱤᱛᱥᱟ ᱦᱩᱭᱩᱜᱼᱟ ᱟᱫᱚ ᱨᱟᱱᱮ ᱮᱢᱚᱜᱼᱟ ᱥᱚᱢᱚᱭ ᱢᱚᱛᱚ ᱚᱱᱟ ᱠᱚ ᱪᱮᱫ ᱞᱮᱠᱟ ᱱᱤᱭᱚᱢᱮ ᱢᱮᱱᱟ ᱰᱟᱠᱛᱟᱨ ᱚᱱᱠᱟ ᱞᱮᱠᱟ ᱨᱟᱱ ᱮᱢ ᱡᱚᱢ ᱞᱮᱠᱷᱟᱡᱜᱮ ᱱᱟᱯᱟᱭ ᱵᱮᱵᱚᱥᱛᱷᱟ ᱦᱩᱭᱩᱜ ᱛᱟᱢᱟ ᱟᱵᱟᱨ ᱚᱡᱷᱟ ᱴᱷᱮᱱ ᱤᱫᱤ ᱞᱮᱱᱠᱷᱟᱱ ᱫᱚ ᱚᱱᱰᱮ ᱫᱚ ᱵᱤᱧᱟᱜ ᱧᱩᱛᱩᱢ ᱫᱚ ᱵᱟᱭ ᱠᱩᱞᱤᱭᱟ ᱩᱱᱤ ᱫᱚ ᱠᱷᱟᱹᱞᱤ ᱨᱮᱦᱮᱫ ᱨᱟᱱᱮ ᱮᱢᱚᱜᱼᱟ ᱟᱨ ᱡᱟᱦᱟᱸ ᱡᱟᱭᱜᱟ ᱨᱮᱠᱚ ᱜᱮᱨ ᱟᱠᱟᱫ ᱢᱮᱭᱟ ᱵᱤᱞᱮᱴ ᱛᱮᱭ ᱜᱮᱫᱟ ᱠᱟᱹᱴᱤᱡ ᱜᱟᱱ ᱟᱫᱚ ᱨᱟᱱ ᱞᱟᱜᱟᱣ ᱠᱟᱛᱮᱜ ᱚᱱᱰᱮᱭ ᱞᱟᱜᱟᱣ ᱟᱢᱟ ᱟᱨ ᱞᱟᱜᱟᱣ ᱠᱟᱛᱮᱜ ᱟᱡ ᱛᱮᱜᱮ ᱵᱚᱞᱮ ᱞᱟᱹᱭ ᱟᱢᱟ ᱛᱤᱱᱟᱹᱜ ᱡᱳᱨ ᱵᱤᱥ ᱪᱟᱞᱟᱣ ᱠᱟᱱᱟ ᱟᱢᱟᱜ ᱦᱚᱲᱢᱚ ᱢᱚᱫᱫᱷᱮᱨᱮ ᱚᱱᱠᱟ ᱞᱮᱠᱟ ᱚᱡᱷᱟ ᱴᱷᱮᱱ ᱫᱚ ᱵᱮᱵᱚᱥᱛᱷᱟ ᱢᱮᱱᱟᱜᱼᱟ ᱟᱫᱚ ᱵᱤᱧ ᱜᱮᱨ ᱨᱮᱱᱟᱜ ᱵᱮᱵᱚᱥᱛᱷᱟ ᱫᱚ ᱱᱤᱭᱟᱹ ᱜᱤᱧ ᱵᱟᱲᱟᱭᱟ